ᱵᱟᱜᱟᱱ ᱞᱟᱹᱜᱤᱫ ᱫᱚ ᱟᱢ ᱢᱟᱱᱮ ᱡᱚᱛᱚ ᱠᱷᱚᱱ ᱟᱢ ᱢᱟᱲᱟᱝ ᱫᱚ ᱡᱟᱦᱟᱸ ᱞᱮᱠᱟ ᱢᱟᱱᱮ ᱡᱟᱦᱟᱸ ᱞᱮᱠᱟ ᱱᱚᱣᱟ ᱟᱵᱚᱣᱟᱜ ᱟᱛᱳ ᱫᱤᱥᱚᱢ ᱨᱮᱢᱟ ᱰᱟᱝᱨᱤ ᱢᱮᱨᱚᱢ ᱠᱚ ᱪᱮᱫ ᱞᱮᱠᱟ ᱵᱷᱤᱲᱤ ᱠᱚ ᱮᱢᱟᱱ ᱛᱮᱢᱟᱱ ᱠᱚ ᱡᱮ ᱟᱨᱦᱚᱸ ᱚᱱᱠᱟ ᱜᱮ ᱟᱭᱢᱟ ᱠᱚ ᱛᱟᱦᱮᱱ ᱜᱮᱭᱟ ᱟᱨ ᱮᱴᱮᱫ ᱫᱚ ᱚᱱᱟ ᱞᱟᱹᱠᱛᱤ ᱠᱟᱱ ᱜᱮᱭᱟ ᱢᱟᱱᱮ ᱰᱟᱝᱨᱤ ᱢᱮᱨᱚᱢ ᱠᱚ ᱟᱞᱚ ᱠᱚ ᱡᱚᱢ ᱫᱟᱲᱮᱭᱟᱜ ᱢᱟ ᱟᱨ ᱚᱱᱟᱜᱮ ᱟᱨ ᱡᱟᱦᱟᱸ ᱞᱮᱠᱟ ᱟᱢ ᱡᱚᱛᱚ ᱠᱷᱚᱱ ᱢᱟᱲᱟᱝ ᱫᱚ ᱡᱩᱫᱤ ᱟᱢ ᱡᱟᱦᱟᱸ ᱠᱚᱢ ᱪᱟᱥᱟ ᱚᱸᱰᱮ ᱮᱴᱮᱫ ᱵᱷᱤᱛᱤᱨ ᱨᱮ ᱡᱟᱦᱟᱱᱟᱜ ᱜᱮ ᱡᱚᱛᱚ ᱠᱷᱚᱱ ᱢᱟᱲᱟᱝ ᱛᱮᱫᱚ ᱟᱢ ᱠᱮᱫᱟᱨᱮᱢ ᱵᱮᱱᱟᱣ ᱦᱩᱭ ᱟᱢᱟ ᱟᱨ ᱠᱮᱫᱟᱨ ᱵᱮᱱᱟᱣ ᱠᱟᱛᱮ ᱟᱢᱫᱚ ᱠᱷᱚᱛ ᱠᱚ ᱞᱟᱜᱟᱣ ᱦᱩᱭᱩᱜ ᱛᱟᱢᱟ ᱠᱷᱚᱛ ᱠᱚ ᱞᱟᱜᱟᱣ ᱠᱟᱛᱮ ᱟᱨ ᱟᱨ ᱚᱱᱟ ᱤᱛᱟᱹ ᱠᱟᱛᱮ ᱟᱨ ᱡᱩᱫᱤ ᱧᱮᱞᱮᱜ ᱟᱢ ᱡᱩᱫᱤ ᱚᱱᱟ ᱟᱲᱟᱜ ᱛᱟᱢ ᱵᱟᱝ ᱫᱟᱨᱮᱜ ᱠᱟᱱᱟ ᱤᱱᱟᱹ ᱠᱷᱟᱱ ᱫᱚ ᱟᱢ ᱢᱟᱱᱮ ᱡᱟᱦᱟᱸ ᱠᱷᱚᱱᱜᱮ ᱵᱟᱡᱟᱨ ᱠᱷᱚᱱ ᱟᱹᱜᱩ ᱠᱟᱛᱮ ᱚᱸᱰᱮ ᱥᱟᱞᱯᱷᱮᱴ ᱮᱢ ᱞᱟᱜᱟᱣ ᱟᱜᱼᱟ ᱡᱟᱦᱟᱸ ᱞᱮᱠᱟ ᱵᱟᱭ ᱦᱟᱨᱟᱜ ᱠᱟᱱ ᱛᱟᱢᱟ ᱟᱢ ᱴᱷᱤᱠᱟᱹᱭᱮᱫᱼᱟ ᱤᱱᱟᱹ ᱠᱷᱟᱱ ᱫᱚ ᱢᱟᱱᱮ ᱮᱨᱤᱭᱳ ᱠᱚᱢ ᱞᱟᱜᱟᱣ ᱮᱜ ᱟᱢ ᱟᱨ ᱟᱨ ᱢᱟᱱᱮ ᱤᱭᱟᱹ ᱠᱟᱛᱮ ᱥᱮᱛᱟᱜ ᱟᱹᱭᱩᱵ ᱢᱟᱱᱮ ᱨᱚᱦᱚᱲ ᱟᱞᱚ ᱛᱟᱦᱮᱱ ᱢᱟ ᱟᱢ ᱢᱟᱱᱮ ᱚᱫᱟ ᱜᱮ ᱫᱚᱦᱚ ᱦᱩᱭ ᱟᱢᱟ ᱟᱨ ᱚᱱᱠᱟ ᱫᱩᱞ ᱢᱮ ᱡᱮᱢᱚᱱ ᱡᱟᱦᱟᱸ ᱞᱮᱠᱟ ᱢᱟᱱᱮ ᱟᱲᱟᱜ ᱮᱢ ᱪᱟᱥ ᱠᱟᱫ ᱠᱷᱟᱱ ᱯᱟᱴᱟ ᱫᱚ ᱟᱞᱚ ᱯᱟᱴᱟᱜ ᱢᱟ ᱛᱟᱢ ᱢᱟᱱᱮ ᱦᱟᱥᱟ ᱛᱟᱢ ᱫᱚ ᱢᱟᱱᱮ ᱟᱞᱜᱟ ᱜᱮ ᱛᱟᱦᱮᱱ ᱢᱟ ᱟᱨ ᱡᱩᱫᱤ ᱟᱨᱮᱢ ᱧᱮᱞ ᱮᱫ ᱜᱮᱭᱟ ᱡᱩᱫᱤ ᱪᱟᱥ ᱨᱮᱫᱚ ᱱᱤᱭᱟᱹ ᱯᱷᱟᱭᱫᱟ ᱢᱮᱱᱟᱜᱼᱟ ᱡᱟᱦᱟᱸ ᱞᱮᱠᱟ ᱟᱢ ᱪᱟᱥ ᱠᱟᱜ ᱟᱢ ᱤᱱᱟᱹ ᱠᱷᱟᱱ ᱫᱚ ᱢᱟᱱᱮ ᱟᱹᱠᱷᱨᱤᱧ ᱦᱚᱸᱢ ᱫᱟᱲᱮᱭᱟᱜᱼᱟ ᱟᱨ ᱥᱟᱨᱮᱡᱚᱜ ᱠᱷᱟᱱ ᱡᱩᱫᱤ ᱡᱚᱢ ᱦᱚᱸᱢ ᱡᱚᱢᱟ ᱟᱨ